ᱱᱚᱣᱟ ᱴᱚᱴᱷᱟ ᱠᱚᱨᱮ ᱫᱚ ᱯᱩᱴᱷᱤ ᱰᱷᱟᱹᱠᱨᱟᱹᱜ ᱪᱚᱰᱜᱚᱡᱽ ᱜᱟᱹᱲᱟᱹᱭ ᱛᱟᱨᱯᱚᱨᱮ ᱤᱪᱟᱹᱜ ᱢᱟᱹᱝᱜᱽᱨᱤ ᱡᱤᱭᱟᱹᱞ ᱨᱮᱬᱮᱫ ᱱᱩᱠᱩ ᱠᱚ ᱦᱟᱹᱠᱩᱧ ᱥᱟᱵ ᱠᱚᱣᱟ ᱟᱨ ᱱᱩᱠᱩ ᱦᱟᱹᱠᱩ ᱫᱚ ᱡᱟᱹᱥᱛᱤ ᱪᱟᱹᱦᱤᱫᱟ ᱫᱚ ᱢᱮᱱᱟᱜᱼᱟ ᱤᱪᱟᱹᱜ ᱦᱟᱹᱠᱩ ᱛᱟᱯᱚᱨᱮ ᱨᱮᱬᱮᱫ ᱢᱟᱹᱝᱜᱽᱨᱤ ᱥᱳᱞ ᱵᱳᱭᱟᱲ ᱱᱩᱠᱩ ᱠᱚ ᱟᱨ ᱱᱩᱠᱩ ᱫᱚ ᱯᱩᱴᱷᱤ ᱰᱷᱟᱹᱠᱨᱟᱹ ᱪᱚᱰᱜᱚᱡ ᱜᱟᱹᱲᱟᱹᱭ ᱱᱩᱠᱩ ᱠᱩᱫᱚ ᱟᱹᱰᱤ ᱡᱟᱹᱛᱤ ᱥᱟᱵ ᱠᱚᱣᱟᱹᱤᱧ ᱟᱨ ᱢᱟᱹᱝᱜᱽᱨᱤ ᱦᱟᱹᱠᱩᱣᱟᱜ ᱜᱚᱱᱚᱝ ᱫᱚ ᱯᱨᱟᱭ ᱪᱟᱨᱥᱚ ᱴᱟᱠᱟ ᱠᱮᱡᱤ ᱟᱨ ᱤᱪᱟᱹᱜ ᱦᱟᱹᱠᱩ ᱫᱚ ᱫᱩᱥᱚ ᱴᱟᱠᱟ ᱛᱟᱨᱯᱚᱨᱮ ᱱᱩᱭ ᱡᱮᱢᱚᱱ ᱪᱚᱰᱜᱚᱡ ᱜᱟᱹᱲᱟᱹᱭ ᱫᱚ ᱦᱩᱭᱩᱜ ᱠᱟᱱᱟ ᱠᱚ ᱢᱤᱫᱥᱚ ᱴᱟᱠᱟ ᱠᱮᱡᱤ